ᱯᱟᱹᱦᱤᱞ ᱫᱚ ᱴᱟᱠᱟ ᱯᱚᱭᱥᱟ ᱵᱟᱝ ᱛᱟᱦᱮᱸ ᱠᱟᱱᱟ ᱩᱱ ᱚᱠᱛᱚ ᱫᱚ ᱢᱩᱫᱽᱨᱟ ᱫᱟᱨᱟᱡᱽ ᱛᱮᱜᱮ ᱟᱵᱚᱨᱮᱱ ᱜᱩᱛᱤ ᱠᱟᱹᱲᱢᱤ ᱠᱚ ᱥᱚᱝ ᱦᱩᱲᱩ ᱵᱟᱝ ᱠᱟᱛᱮ ᱢᱩᱫᱽᱫᱨᱟ ᱮᱢ ᱠᱟᱛᱮ ᱩᱱᱠᱩᱣᱟᱜ ᱫᱷᱚᱱ ᱦᱚᱸ ᱠᱩᱲᱟᱹᱭ ᱠᱚ ᱮᱢᱟᱠᱚ ᱠᱟᱱ ᱛᱟᱦᱮᱫ ᱵᱚᱱ ᱡᱟᱦᱟᱱᱟᱜ ᱡᱤᱱᱤᱥ ᱠᱤᱨᱤᱧ ᱟᱹᱠᱷᱟᱨᱤᱧ ᱨᱮ ᱵᱮᱣᱦᱟᱨᱮᱫ ᱛᱟᱦᱮᱸᱵᱚᱱ ᱱᱚᱣᱟ ᱠᱷᱚᱱ ᱫᱤᱱ ᱫᱤᱱ ᱛᱮ ᱫᱤᱠᱩ ᱯᱩᱥᱤ ᱠᱚ ᱥᱟᱦᱟ ᱠᱮᱫ ᱵᱚᱱᱟ ᱡᱩᱜᱽ ᱵᱚᱫᱚᱞ ᱥᱟᱶᱼᱥᱟᱶᱛᱮ ᱡᱤᱱᱤᱥ ᱠᱚᱫᱚ ᱟᱹᱨᱩ ᱯᱷᱮᱨᱟᱜ ᱠᱟᱱᱟ ᱱᱚᱝᱠᱟ ᱠᱟᱛᱮ ᱜᱮ ᱟᱵᱚᱣᱟᱜ ᱛᱤ ᱨᱮᱫᱚ ᱦᱮᱡ ᱮᱱᱟ ᱴᱟᱠᱟ ᱯᱚᱭᱥᱟ ᱥᱟᱱᱛᱟᱲ ᱠᱚᱫᱚ ᱵᱚᱱ ᱢᱮᱛᱟᱜᱼᱟ ᱠᱟᱹᱣᱰᱤ